ᱦᱮᱸ ᱵᱮᱱᱟᱣ ᱟᱠᱟᱫᱤᱧ ᱥᱠᱮᱡᱽ ᱨᱮᱱᱟᱜ ᱢᱮᱱᱮᱫ ᱥᱟᱠᱟᱢ ᱨᱮᱱᱟᱜ ᱛᱷᱟᱹᱨᱤᱧ ᱵᱮᱱᱟᱣ ᱟᱠᱟᱫᱟ ᱟᱨ ᱱᱚᱣᱟ ᱵᱮᱱᱟᱣ ᱨᱮ ᱫᱚ ᱱᱚᱣᱟ ᱜᱮ ᱨᱤᱡᱷᱟᱹᱣ ᱠᱤᱫᱤᱧᱟᱹ ᱡᱮ ᱢᱤᱫ ᱴᱮᱱ ᱥᱠᱮᱡᱽ ᱨᱮᱱᱟᱜ ᱛᱷᱟᱹᱨᱤ ᱵᱮᱱᱟᱣ ᱠᱮᱠᱷᱟᱡ ᱡᱚᱢ ᱠᱮᱫᱟᱢ ᱟᱨ ᱡᱚᱢ ᱥᱟᱶ ᱛᱮ ᱜᱤᱰᱤ ᱠᱟᱫᱟ ᱚᱱᱟ ᱥᱟᱶ ᱛᱮ ᱚᱱᱟ ᱫᱚ ᱱᱟᱱᱟ ᱦᱩᱱᱟᱹᱨ ᱢᱚᱱ ᱠᱷᱩᱥᱤᱢ ᱵᱮᱱᱟᱣ ᱫᱟᱲᱮᱭᱟᱜᱼᱟ